ᱦᱮᱸ ᱤᱧ ᱵᱷᱟᱨᱚᱛ ᱨᱮᱭᱟᱜ ᱥᱟᱬᱮᱥ ᱤᱫᱤ ᱠᱟᱛᱮ ᱤᱛᱩᱱ ᱟᱥᱲᱟ ᱥᱮ ᱢᱟ ᱢᱟᱦᱟ ᱵᱤᱨᱫᱟᱹᱜᱟᱲ ᱨᱮ ᱯᱟᱲᱦᱟᱣ ᱟᱠᱟᱱᱟᱹᱧ ᱠᱤᱪᱷᱩ ᱧᱩᱛᱩᱢᱟᱱ ᱥᱟᱬᱮᱥᱤᱭᱟᱹ ᱠᱚᱫᱚ ᱠᱚ ᱦᱩᱭᱩᱜ ᱠᱟᱱᱟ ᱥᱤᱵᱷᱤ ᱨᱚᱢᱚᱱ ᱥᱚᱛᱮᱱᱫᱨᱚᱱᱟᱛᱷ ᱵᱳᱥ ᱦᱚᱢᱤ ᱵᱷᱟᱣᱟ ᱡᱚᱜᱚᱫᱤᱥ ᱪᱚᱱᱫᱨᱚ ᱵᱳᱥ ᱤᱱᱟᱹ ᱛᱟᱭᱚᱢ ᱵᱷᱟᱨᱚᱛ ᱨᱮᱱ ᱢᱮᱛᱷᱮ ᱢᱮᱛᱷᱮᱢᱮᱴᱤᱥᱤᱭᱟᱱ ᱟᱹᱰᱤ ᱧᱩᱛᱩᱢᱟ ᱢᱮᱛᱷᱮᱢᱮᱴᱤᱥᱤᱭᱟᱱ ᱫᱚ ᱦᱩᱭᱩᱜ ᱠᱟᱱᱟᱭ ᱥᱨᱤᱱᱤᱵᱟᱥᱚ ᱨᱟᱢᱟᱱᱚᱡᱚᱱ

ᱡᱟᱦᱟᱸᱭᱟᱜ ᱛᱷᱤᱭᱳᱨᱤ ᱠᱚᱫᱚ ᱢᱚᱦᱟ ᱵᱤᱨᱫᱟᱹᱜᱟᱲ ᱥᱮ ᱵᱤᱨᱫᱟᱹᱜᱟᱲ ᱨᱮ ᱯᱟᱲᱦᱟᱣ ᱦᱩᱭᱩᱜᱼᱟ